ᱦᱮᱞᱳ ᱡᱚᱦᱟᱨ ᱜᱮ ᱦᱳᱭ ᱢᱮᱱᱫᱟ ᱧ ᱡᱮ ᱱᱚᱶᱟ ᱫᱚ ᱪᱮᱫ ᱵᱚᱨᱫᱷᱚᱢᱟᱱ ᱯᱩᱥᱛᱚᱠᱟᱞᱚᱭ ᱩ ᱫᱚᱠᱟᱱ ᱚ ᱦᱳᱭ ᱛᱚ ᱠᱟ ᱴᱤᱡ ᱵᱳᱭᱠᱚ ᱦᱟᱛᱟᱣ ᱨᱮᱱᱟᱜ ᱛᱟᱦᱮᱸᱠᱟᱱᱟ ᱛᱚ ᱚᱸᱰᱮᱜᱮ ᱟᱸ ᱠᱚᱞᱮᱡ ᱯᱷᱟᱨᱥᱴ ᱥᱮᱢᱤᱥᱴᱟᱨ ᱨᱮᱱᱟᱜ ᱤᱛᱤᱦᱟᱥ ᱵᱳᱭ ᱠᱚ ᱧᱟᱢᱚᱜ ᱟ ᱚᱸ ᱟᱨ ᱵᱚᱨᱫᱷᱚᱢᱟᱱ ᱚᱠᱟᱥᱮᱫ ᱨᱮ ᱠᱟ ᱴᱤᱡ ᱴᱷᱤᱠᱟᱹᱱᱟᱢ ᱞᱟ ᱭ ᱞᱮᱠᱷᱟᱱ

ᱚ ᱟᱨ ᱵᱳᱭ ᱠᱚᱨᱮᱱᱟᱜ ᱰᱤᱥᱠᱟᱣᱩᱱᱴ ᱠᱚ ᱞᱟ ᱭ ᱞᱮᱠᱷᱟᱱ ᱚ ᱤᱧ ᱢᱟᱱᱠᱚᱨ ᱢᱟᱱᱠᱚᱨ ᱠᱷᱚᱱ ᱤᱧ ᱢᱮᱱᱫᱟ

ᱦᱮᱸ ᱟᱨ ᱚᱠᱟ ᱠᱚ ᱫᱤᱱ ᱠᱷᱩᱞᱟ ᱣ ᱜᱮ ᱛᱟᱦᱮᱱᱟ ᱫᱚᱠᱟᱱ

ᱦᱳᱭ ᱚᱱᱟᱜᱮ ᱵᱳᱭ ᱠᱚ

ᱦᱳᱭ ᱚᱱᱟ ᱠᱚᱜᱮ ᱚ ᱦᱳᱭ ᱚᱱᱟ ᱠᱚᱜᱮ ᱠᱩᱞᱤ ᱨᱮᱱᱟᱜ ᱛᱟᱦᱮᱸᱠᱟᱱᱟ ᱦᱚᱭ ᱦᱳᱭ ᱢᱟᱼᱛᱚᱵᱮ ᱫᱚᱦᱚᱭᱤᱫᱟᱹᱧ